ᱯᱩᱨᱟᱹ ᱫᱟᱹᱲ ᱚᱠᱛᱚ ᱥᱚᱢᱚᱭ ᱡᱟᱦᱟᱸ ᱥᱮᱨᱮᱧᱤᱧ ᱟᱸᱡᱚᱢᱟ ᱚᱱᱟ ᱫᱚ ᱴᱨᱟᱰᱤᱥᱚᱱᱟᱞ ᱥᱮᱨᱮᱧ ᱟᱨ ᱡᱚᱠᱷᱚᱱ ᱵᱟᱹᱧ ᱠᱩᱥᱤᱭᱟᱜᱼᱟ ᱛᱚᱠᱷᱚᱱ ᱫᱚ ᱢᱳᱵᱟᱭᱤᱞ ᱨᱮ ᱜᱮᱢᱤᱧ ᱜᱟᱛᱮᱜ ᱤᱧ ᱯᱷᱳᱠᱟᱥᱟᱜᱼᱟ